ᱡᱚᱦᱟᱨ ᱜᱮ ᱤᱧ ᱜᱤ ᱨᱟᱡᱟᱛ

ᱨᱮᱥᱴᱩᱨᱮᱱᱴ ᱥᱮ ᱫᱚᱠᱟᱱ ᱠᱷᱚᱡ ᱢᱤᱫ ᱡᱚᱢᱟᱜ ᱤᱧ ᱯᱟᱨᱥᱮᱞᱤᱧ ᱚᱰᱟᱨ ᱞᱮ ᱚᱰᱟᱨ ᱠᱟᱜ ᱛᱚ ᱯᱟᱞᱥᱮᱞ ᱚᱞ ᱡᱚᱦᱚᱜ ᱢᱟᱦᱟᱜ ᱵᱟᱹᱧ ᱧᱮᱞ ᱞᱮᱜᱼᱟ ᱡᱟᱦᱟᱸ ᱚᱞ ᱞᱮᱜᱼᱟ ᱤᱧ ᱫᱩᱧ ᱢᱚᱱᱮᱭᱮᱫᱟ ᱚᱱᱟᱜᱮ ᱦᱚᱭᱛᱳ ᱥᱤᱞᱤᱯᱚᱨ ᱚᱞ ᱢᱮᱱᱟᱜᱼᱟ ᱢᱮᱱᱠᱷᱟᱱ ᱯᱚᱨᱮᱧ ᱧᱮᱞ ᱠᱮᱜᱼᱟ ᱚᱱᱟ ᱥᱤᱞᱤᱯ ᱨᱮᱫᱚ ᱡᱟᱦᱟᱸ ᱠᱷᱚᱡ ᱞᱮᱜᱼᱟ ᱚᱱᱟ ᱧᱩᱛᱩᱢ ᱫᱚ ᱵᱟᱹᱱᱩᱜᱼᱟ ᱛᱚᱢᱟ ᱥᱳᱭ ᱡᱟᱦᱟᱸ ᱚᱞ ᱢᱮᱱᱟᱜ ᱚᱱᱟ ᱫᱚ ᱤᱧ ᱫᱚ ᱵᱟᱝ ᱞᱟᱹᱠᱛᱤ ᱵᱟᱹᱧ ᱠᱟᱱᱟ ᱤᱧ ᱫᱚ ᱮᱴᱟᱜ ᱡᱤᱱᱤᱥ ᱤ ᱠᱷᱚᱡᱚᱜ ᱠᱟᱱ ᱥᱮ ᱚᱱᱟ ᱞᱟᱹᱜᱤᱫ ᱤᱧ ᱥᱮᱱ ᱞᱮᱱᱟ ᱤᱧ ᱫᱚ ᱚᱱᱟ ᱵᱚᱫᱚᱞ ᱛᱮ ᱥᱟᱴᱟᱝ ᱮᱴᱟᱜ ᱤᱧ

ᱫᱚ ᱫᱚᱥ ᱵᱟᱡᱮ ᱨᱮᱜᱮ ᱡᱮᱱᱚ ᱚᱱᱟ ᱯᱟᱨᱥᱮᱞ ᱤᱧ ᱴᱷᱤᱠ ᱴᱷᱟᱠ ᱥᱳᱢᱳᱭ ᱨᱮ ᱡᱮᱱᱚ ᱧᱟᱢ